ᱦᱮᱞᱳ ᱦᱮᱞᱳ ᱜᱚᱢᱠᱮ ᱡᱚᱦᱟᱨᱜᱮ ᱦᱮᱸ ᱤᱧ ᱥᱩᱥᱢᱤᱛᱟ ᱴᱩᱰᱩᱧ ᱢᱮᱱᱫᱟ ᱜᱚᱢᱠᱮ ᱟᱢᱠᱤ ᱟᱨᱴᱥ ᱨᱮᱱ ᱴᱤᱪᱟᱨ ᱮᱢ ᱢᱮᱱᱫᱟ ᱚᱻ ᱚᱸᱰᱮ ᱪᱮᱫ ᱞᱮᱠᱟ ᱠᱳᱨᱥ ᱠᱚ ᱨᱮᱱᱟᱜ ᱵᱟᱨᱮᱛᱮ ᱠᱟᱹᱴᱤᱡ ᱮᱢ ᱢᱮᱱ ᱞᱮᱠᱷᱟᱱ ᱵᱟᱲᱟᱭ ᱥᱟᱱᱟᱧ ᱠᱟᱱ ᱛᱟᱦᱮᱜ ᱚ ᱟᱪᱪᱷᱟ ᱟᱪᱪᱷᱟ ᱦᱮᱸ ᱟᱫᱚ ᱚᱱᱟ ᱫᱚ ᱢᱮᱱᱫᱟᱹᱧ ᱚᱱᱟ ᱚᱠᱟ ᱠᱚᱨᱮ ᱠᱮᱢᱯᱟᱥ ᱢᱮᱱᱟᱜᱼᱟ ᱚᱱᱟ ᱠᱳᱨᱥ ᱨᱮᱱᱟᱜ ᱫᱚ ᱚ ᱟᱪᱪᱷᱟ ᱟᱨ ᱱᱚᱣᱟ ᱠᱳᱨᱥ ᱠᱚᱨᱟᱣ ᱞᱮᱠᱷᱟᱱ ᱪᱮᱫ ᱠᱚ ᱛᱟᱭᱚᱢ ᱫᱟᱨᱟᱢ ᱪᱮᱫ ᱠᱚᱨᱮ ᱠᱟᱹᱢᱤ ᱠᱚᱨᱮ ᱞᱟᱜᱟᱣ ᱫᱟᱲᱮᱭᱟᱜᱼᱟ ᱟᱪᱪᱷᱟ ᱟᱪᱪᱷᱟ ᱟᱨ ᱱᱤᱛᱚᱜ ᱦᱟᱹᱨᱤᱡ ᱛᱮ ᱛᱤᱱᱟᱹᱜ ᱜᱟᱱ ᱤᱥᱴᱩᱰᱮᱱᱴ ᱠᱚ ᱠᱚᱨᱟᱣᱫᱟ ᱱᱚᱣᱟ ᱠᱳᱨᱥ ᱫᱚ ᱚ ᱟᱫᱚ ᱛᱟᱦᱚᱞᱮ ᱱᱤᱭᱟ ᱥᱮᱨᱢᱟ ᱫᱚ ᱮᱰᱢᱤᱥᱮᱱ ᱰᱮᱴ ᱠᱚᱫᱚ ᱢᱮᱱᱟᱜ ᱜᱮᱭᱟ ᱥᱮ ᱯᱟᱨᱚᱢ ᱪᱟᱞᱟᱣ ᱮᱱᱟ ᱚ ᱟᱨ ᱠᱳᱨᱥ ᱯᱷᱤ ᱠᱚᱫᱚ ᱪᱮᱫᱞᱮᱠᱟ ᱚᱸᱰᱮ ᱫᱚ ᱚ ᱟᱨ ᱚᱸᱰᱮ ᱛᱟᱦᱮ ᱨᱮᱱᱟᱜ ᱵᱮᱵᱚᱥᱛᱷᱟ ᱠᱚᱫᱚ ᱵᱟᱹᱱᱩᱜᱼᱟ ᱦᱚᱥᱴᱮᱞ ᱠᱚ ᱥᱮ ᱪᱟᱞᱟᱣ ᱦᱮᱡ ᱦᱩᱭᱩᱜᱼᱟ ᱚ ᱛᱟᱦᱚᱞᱮ ᱟᱹᱰᱤ ᱥᱟᱺᱜᱤᱧ ᱨᱮᱱ ᱮᱥᱴᱩᱰᱮᱱᱴ ᱠᱚ ᱦᱤᱡᱩᱜᱼᱟ ᱚᱱᱟ ᱠᱳᱨᱥ ᱮ ᱠᱚᱨᱟᱣᱟ ᱛᱟᱦᱚᱞᱮ ᱩᱱᱤ ᱞᱟᱹᱜᱤᱫ ᱫᱚ ᱪᱮᱫ ᱠᱚᱯᱮ ᱪᱤᱱᱛᱟ ᱵᱷᱟᱵᱽᱱᱟ ᱠᱟᱫᱟ ᱟᱪᱪᱷᱟ ᱚᱱᱟᱜᱮ ᱵᱟᱰᱟᱭ ᱥᱟᱱᱟᱧ ᱠᱟᱱ ᱛᱟᱦᱮᱜ ᱴᱷᱤᱠ ᱟᱪᱷᱮ ᱜᱚᱢᱠᱮ ᱯᱚᱨᱮᱛᱮ ᱟᱵᱟᱨ ᱠᱩᱠᱞᱤ ᱠᱚ ᱛᱟᱦᱮᱱ ᱠᱷᱟᱱ ᱤᱧ ᱯᱷᱳᱱ ᱟᱢᱟ ᱦᱮᱸ ᱴᱷᱤᱠ ᱜᱮᱭᱟ